ᱦᱮᱞᱳ ᱦᱮᱸ ᱚᱠᱚᱭ ᱯᱩᱨᱱᱤᱢᱟ ᱦᱮᱸ ᱤᱧ ᱥᱳᱥᱟᱞᱚᱣᱟᱨᱠ ᱠᱷᱚᱱᱤᱧ ᱦᱮᱡ ᱟᱠᱟᱱᱟ ᱛᱚᱨᱚᱯ ᱠᱷᱚᱱ ᱢᱮᱱᱮᱫᱟᱹᱧ ᱟᱯᱮ ᱤᱥᱠᱩᱞ ᱨᱮ ᱪᱮᱫ ᱡᱟᱦᱟᱸᱱᱟᱜ ᱵᱮᱵᱚᱥᱛᱷᱟ ᱠᱚ ᱢᱮᱱᱟᱜᱼᱟ ᱯᱟᱲᱦᱟᱣ ᱠᱩ ᱨᱮᱱᱟᱜ ᱢᱮᱱᱟᱜᱼᱟ ᱢᱟᱱᱮ ᱪᱤᱫ ᱠᱩ ᱮᱢ ᱫᱟᱲᱮᱭᱟᱯᱮ ᱠᱟᱱᱟ ᱵᱮᱵᱚᱥᱛᱷᱟ ᱚ ᱟᱨ ᱠᱮ ᱴᱩ ᱨᱮᱱᱟᱜ ᱧᱟᱢ ᱵᱟᱲᱟ ᱠᱮᱫᱟᱯᱮ ᱯᱚᱭᱥᱟ ᱠᱚ ᱚ ᱟᱨ ᱯᱟᱲᱦᱟᱣ ᱠᱩ ᱡᱚᱛᱚ ᱜᱮ ᱢᱚᱸᱡ ᱛᱮᱜᱮ ᱠᱩ ᱯᱟᱲᱦᱟᱣ ᱯᱮᱭᱟ ᱟᱨ ᱚᱸᱰᱮ ᱢᱟᱥᱴᱟᱨ ᱠᱩ ᱡᱚᱛᱚ ᱜᱮ ᱢᱮᱱᱟᱜ ᱟᱠᱟᱫ ᱠᱩᱣᱟ ᱚ ᱟᱨ ᱯᱟᱲᱦᱟᱣ ᱫᱤᱠ ᱫᱤᱭᱮ ᱠᱳᱱᱳ ᱚᱥᱩᱵᱤᱫᱟ ᱵᱟᱹᱱᱩᱜᱼᱟ ᱟᱪᱪᱷᱟ ᱚᱱᱟ ᱜᱮ ᱟᱨ ᱡᱟᱦᱟᱸᱱᱟᱜ ᱤᱥᱠᱩᱞ ᱨᱮ ᱪᱮᱫᱼᱪᱮᱫ ᱵᱮᱵᱚᱥᱛᱟ ᱠᱩ ᱥᱚᱨᱠᱟᱨ ᱠᱷᱚᱡ ᱠᱩ ᱮᱢ ᱫᱟᱲᱮᱣᱟᱠᱟᱫ ᱯᱮᱭᱟ ᱟᱪᱪᱷᱟ ᱦᱩᱸ ᱵᱮᱥ ᱴᱷᱤᱠ ᱜᱮᱭᱟ ᱛᱟᱦᱞᱮ